ᱡᱟᱦᱟᱸ ᱛᱤᱱᱟᱹᱜ ᱜᱮ ᱥᱠᱩᱞ ᱦᱩᱭᱱᱟ ᱢᱚᱦᱟᱵᱤᱨᱫᱟᱹᱜᱟᱲ ᱦᱩᱭ ᱮᱱᱟ ᱠᱚᱞᱮᱡᱽ ᱦᱩᱭᱱᱟ ᱤᱭᱩᱱᱤᱵᱷᱟᱨᱥᱤᱴᱤ ᱦᱩᱭᱱᱟ ᱱᱚᱣᱟ ᱫᱚ ᱟᱞᱮᱭᱟᱜ ᱤᱭᱟᱹ ᱠᱷᱚᱱ ᱫᱚ ᱵᱤᱥ ᱯᱚᱪᱤᱥ ᱠᱤᱞᱳᱢᱤᱴᱟᱨ ᱡᱷᱟᱹᱞ ᱨᱮ ᱢᱮᱱᱟᱜᱼᱟ ᱟᱞᱮ ᱱᱚᱣᱟ ᱥᱩᱨ ᱠᱚᱨᱮᱜ ᱫᱚ ᱯᱞᱟᱥ ᱴᱩ ᱜᱮ ᱢᱮᱱᱟᱜᱼᱟ ᱱᱚᱣᱟ ᱚᱱᱟ ᱦᱚᱸ ᱟᱞᱮ ᱱᱚᱰᱮ ᱚᱲᱟᱜ ᱠᱷᱚᱱ ᱫᱚ ᱯᱚᱫᱨᱚ ᱠᱤᱞᱳᱢᱤᱴᱟᱨ ᱡᱷᱟᱹᱞ ᱨᱮ ᱢᱮᱱᱟᱜᱼᱟ ᱡᱟᱦᱟᱸ ᱯᱞᱟᱥ ᱴᱩ ᱞᱮ ᱢᱮᱱᱮᱜᱼᱟ ᱚᱱᱟ ᱤᱫᱤᱛᱮ ᱜᱤᱫᱽᱨᱟᱹ ᱫᱚ ᱠᱚᱞᱮᱡᱽ ᱮᱰᱩᱠᱮᱥᱚᱱ ᱫᱚ ᱟᱞᱮ ᱫᱚ ᱡᱷᱟᱹᱞ ᱞᱮ ᱵᱷᱮᱡᱟᱭᱮᱫ ᱠᱚᱣᱟ ᱱᱚᱣᱟ ᱥᱩᱨ ᱠᱚᱨᱮ ᱫᱚ ᱫᱩᱭ ᱯᱟᱸᱪ ᱠᱤᱞᱳᱢᱤᱴᱟᱨ ᱥᱮ ᱫᱚᱥ ᱠᱤᱞᱳᱢᱤᱴᱟᱨ ᱵᱷᱤᱛᱨᱤ ᱨᱮ ᱦᱩᱱᱟᱹᱜ ᱦᱩᱭᱩᱜᱼᱟ ᱚᱱᱠᱟᱱ ᱦᱟᱭ ᱥᱠᱩᱞ ᱪᱮ ᱯᱞᱟᱥ ᱴᱩ ᱥᱠᱩᱞ ᱫᱚ ᱵᱟᱹᱱᱩᱜᱼᱟᱱ ᱟᱫᱚ ᱩᱫᱜᱷᱟᱴᱚᱱ ᱢᱟ ᱟᱹᱰᱤ ᱰᱷᱮᱨ ᱜᱮ ᱩᱫᱜᱷᱟᱴᱚᱱ ᱦᱩᱭᱩᱜ ᱠᱟᱱᱟ ᱱᱤᱛᱚᱜ ᱫᱷᱟᱹᱨᱤᱡ ᱱᱚᱣᱟ ᱵᱤᱫᱽᱫᱟᱞᱚᱭ ᱪᱮ ᱱᱚᱣᱟ ᱵᱤᱨᱫᱟᱹᱜᱟᱲ ᱫᱚ ᱱᱤᱛᱚᱜ ᱫᱷᱟᱹᱨᱤᱡ ᱵᱟᱝ ᱦᱮᱡ ᱟᱠᱟᱱᱟ ᱟᱫᱚ ᱯᱟᱲᱦᱟᱜ ᱞᱟᱹᱜᱤᱫ ᱫᱚ ᱜᱤᱫᱽᱨᱟᱹ ᱠᱚᱫᱚ ᱪᱟᱸᱭᱵᱟᱥᱟ ᱠᱚ ᱪᱟᱞᱟᱜᱼᱟ ᱥᱚᱨᱟᱭᱠᱮᱞᱞᱟ ᱠᱚ ᱪᱟᱞᱟᱜᱼᱟ ᱟᱨ ᱵᱟᱝᱠᱷᱟᱱ ᱴᱟᱴᱟᱱᱚᱜᱚᱨ ᱡᱟᱦᱟᱸ ᱛᱤᱥ ᱠᱤᱞᱳᱢᱤᱴᱟᱨ ᱠᱷᱚᱱ ᱡᱷᱟᱹᱞ ᱨᱮ ᱢᱮᱱᱟᱜᱼᱟ ᱪᱟᱸᱭᱵᱟᱥᱟ ᱫᱚ ᱛᱤᱨᱤᱥ ᱠᱤᱞᱳᱢᱤᱴᱟᱨ ᱡᱷᱟᱹᱞ ᱨᱮ ᱢᱮᱱᱟᱜᱼᱟ ᱥᱚᱨᱟᱭᱠᱮᱞᱞᱟ ᱫᱚ ᱯᱚᱪᱤᱥ ᱠᱤᱞᱳᱢᱤᱴᱟᱨ ᱨᱮ ᱢᱮᱱᱟᱜᱼᱟ ᱴᱟᱴᱟᱱᱚᱜᱚᱨ ᱪᱟᱞᱤᱥ ᱠᱤᱞᱳᱢᱤᱴᱟᱨ ᱪᱟᱞᱤᱥ ᱯᱞᱟᱥ ᱠᱤᱞᱳᱢᱤᱴᱟᱨ ᱨᱮ ᱢᱮᱱᱟᱜᱼᱟ ᱟᱨᱚ ᱚᱱᱠᱟ ᱜᱮ ᱟᱹᱰᱤ ᱚᱞ ᱯᱟᱲᱦᱟᱜ ᱞᱟᱹᱜᱤᱫ ᱫᱚ ᱟᱹᱰᱤ ᱜᱮ ᱠᱚᱥᱴᱚ